ᱦᱮᱞᱳ ᱨᱚᱲ ᱜᱮ ᱵᱟᱢ ᱨᱚᱲ ᱠᱟᱱᱟ ᱟᱢ ᱫᱚ ᱟᱢ ᱫᱚ ᱰᱟᱠᱛᱟᱨ ᱠᱟᱱᱟᱢ ᱟᱪᱪᱷᱟ ᱚᱠᱟᱨᱮᱢ ᱧᱮᱞᱮᱫ ᱠᱚᱣᱟ ᱨᱩᱜᱤ ᱫᱚ ᱚᱠᱟᱨᱮ ᱟᱢᱟᱜ ᱪᱮᱢᱵᱟᱨ ᱥᱮ ᱯᱟᱨᱥᱚᱱᱟᱞ ᱚᱠᱟᱨᱮ ᱚᱻ ᱪᱷᱩᱴᱤ ᱫᱤᱱ ᱨᱮ ᱦᱮᱸ ᱦᱟᱸᱜ ᱠᱷᱟᱱ ᱚᱻ ᱟᱫᱚ ᱚᱠᱟ ᱫᱤᱱ ᱨᱤᱧ ᱪᱟᱞᱟᱣ ᱞᱮᱱᱠᱷᱟᱱ ᱴᱷᱤᱠᱚᱜᱼᱟ ᱢᱟᱥᱮ ᱚᱠᱟ ᱫᱤᱱᱮᱢ ᱛᱟᱦᱮᱱᱟ ᱯᱷᱤ ᱠᱚᱛᱟᱢ ᱫᱚ ᱪᱮᱫᱞᱮᱠᱟ ᱟᱢᱟᱜ ᱱᱤᱡᱮᱨᱟᱜ ᱪᱮᱢᱵᱟᱨ ᱨᱮ ᱟᱢᱟᱜ ᱯᱷᱤ ᱫᱚ ᱪᱮᱫᱞᱮᱠᱟ ᱚᱻ ᱦᱚᱸ ᱚᱻ ᱪᱮᱫ ᱪᱮᱫ ᱵᱤᱢᱟᱨᱮᱢ ᱨᱟᱱᱮᱫ ᱠᱚᱣᱟ ᱟᱪᱪᱷᱟ ᱦᱳᱭ ᱛᱚᱵᱮ ᱤᱧᱦᱩᱧ ᱪᱟᱞᱟᱜᱼᱟ ᱨᱳᱵᱽ ᱵᱟᱨ ᱫᱤᱱ ᱨᱮ ᱤᱧ ᱫᱚ ᱪᱮᱫ ᱵᱤᱢᱟᱨ ᱠᱟᱱᱟ ᱠᱟᱹᱴᱤᱡ ᱮᱢ ᱞᱟᱹᱭᱟᱹᱧᱟᱧ ᱥᱮ ᱚᱻ

ᱴᱷᱤᱠᱜᱮᱭᱟ ᱛᱚᱵᱮ ᱦᱳᱭᱛᱚ ᱚᱱᱟ ᱟᱸᱡᱚᱢ ᱠᱟᱛᱮ ᱜᱤᱧ ᱢᱮᱱᱮᱫ ᱤᱧ ᱦᱚᱸ ᱚᱱᱟ ᱫᱷᱟᱨᱟ ᱜᱮ ᱟᱪᱪᱷᱟ ᱴᱷᱤᱠᱜᱮᱭᱟ ᱦᱮᱸ ᱦᱮᱸ ᱦᱳᱭ ᱫᱚᱨᱠᱟᱨ ᱨᱮᱢᱟ ᱡᱚᱛᱚ ᱜᱮᱠᱚ ᱦᱚᱦᱚ ᱦᱚᱸ